ᱦᱮᱞᱳ ᱤᱧ ᱥᱩᱭᱰᱟᱸᱜᱟ ᱠᱷᱚᱱᱤᱧ ᱞᱟ ᱭᱮᱫᱟ ᱟᱢᱫᱚ ᱠᱤ ᱨᱤᱞᱟᱭᱮᱱᱥ ᱤᱱᱥᱩᱨᱮᱱᱥ ᱨᱮᱱ ᱮᱡᱮᱱᱴᱮᱢ ᱞᱟ ᱭᱮᱫᱟ ᱤᱧ ᱢᱤᱫᱴᱟᱝ ᱞᱟᱭᱤᱯᱷ ᱤᱱᱥᱩᱨᱮᱱᱥ ᱤᱧ ᱠᱚᱨᱟᱣ ᱞᱟᱹᱜᱤᱫ ᱛᱚ ᱚᱱᱟᱨᱮ ᱪᱮᱫ ᱞᱮᱠᱟ ᱥᱩᱡᱳᱜᱽ ᱥᱩᱵᱤᱫᱷᱟ ᱛᱚ ᱚᱱᱟᱠᱚ ᱵᱟᱨᱮᱛᱮ ᱱᱤᱛ ᱛᱷᱳᱲᱟᱢ ᱞᱟ ᱭᱟ ᱧ ᱠᱷᱟᱱ ᱤᱧᱟᱹᱜ ᱧᱩᱛᱩᱢ ᱛᱮᱜᱮ ᱠᱚᱨᱟᱣᱤᱧ ᱞᱟ ᱭᱮᱫᱟ

ᱤᱠᱛᱟ

ᱟᱪᱪᱷᱟ ᱟᱨ ᱡᱟᱦᱟᱸᱱᱟᱜ ᱥᱠᱤᱢ ᱠᱚ ᱢᱮᱱᱟᱜ ᱼᱟ ᱟᱪᱪᱷᱟ ᱫᱚᱥ ᱵᱚᱪᱷᱚᱨ ᱨᱮᱱᱟᱜ ᱟᱫᱚ ᱪᱮᱫ ᱞᱮᱠᱟ ᱚᱸᱰᱮ ᱯᱚᱭᱥᱟ ᱮᱢ ᱦᱩᱭᱩᱜ ᱼᱟ ᱛᱤᱱᱟᱹᱜ ᱠᱟᱛᱮᱫ ᱟᱪᱪᱷᱟ

ᱵᱟ ᱧ ᱵᱩᱡᱷ ᱞᱮᱫᱟ ᱟᱪᱪᱷᱟ ᱢᱚᱬᱮ ᱵᱚᱪᱷᱚᱨ ᱨᱮ ᱛᱤᱱᱟᱹᱜ ᱠᱟᱛᱮᱫ ᱮᱢ ᱦᱩᱭᱩᱜᱼᱟ ᱡᱮᱱᱚ ᱟᱪᱪᱷᱟ ᱢᱚᱬᱮ ᱵᱚᱪᱷᱚᱨ ᱨᱮ ᱯᱩᱨᱟ ᱜᱼᱟ ᱤᱧ ᱢᱚᱱᱮᱣᱟᱠᱟᱫᱟ ᱧ ᱠᱚᱨᱟᱣᱟ ᱦᱩᱸᱻ ᱟᱢᱟᱜ ᱛᱤᱥ ᱥᱚᱢᱚᱭ ᱦᱩᱭᱩᱜ ᱼᱟ ᱜᱟᱯᱟ ᱢᱮᱭᱟᱝ ᱦᱩᱭᱩᱜᱼᱟ ᱥᱮ ᱟᱪᱪᱷᱟ ᱟᱪᱷᱟ ᱟᱢᱮᱢ ᱦᱤᱡᱩᱜᱼᱟ ᱥᱮ ᱟᱪᱷᱟ ᱛᱤᱱ ᱥᱚᱢᱚᱭ ᱜᱟᱱᱮᱢ ᱦᱤᱡᱩᱜᱼᱟ ᱚᱱᱠᱟᱞᱮᱠᱟ ᱚᱱᱟ ᱚᱠᱛᱚ ᱚᱲᱟᱜ ᱨᱤᱧ ᱛᱟᱦᱮᱸᱱᱟ ᱦᱟᱜ ᱦᱚᱸ ᱪᱮᱫ ᱪᱮᱫ ᱞᱟᱜᱟᱜᱼᱟ ᱪᱮᱫ ᱪᱮᱫ ᱞᱟᱜᱟᱜ ᱼᱟ